ᱟᱞᱮᱭᱟᱜ ᱯᱚᱥᱪᱤᱢᱵᱟᱝᱞᱟ ᱠᱷᱚᱱᱟᱜ ᱵᱟᱸᱠᱩᱲᱟ ᱡᱮᱞᱟ ᱨᱟᱱ ᱠᱚᱫᱚ ᱱᱚᱣᱟ ᱵᱤᱨ ᱯᱟᱠᱟᱲ ᱠᱚᱨᱮᱱᱟᱜ ᱜᱮ ᱥᱤᱠᱲᱟᱹ ᱵᱟᱠᱲᱟ ᱡᱚᱢ ᱦᱩᱭᱩᱜ ᱠᱟᱱᱟ ᱞᱟᱡ ᱦᱟᱹᱥᱩ ᱠᱚᱨᱮ ᱫᱚ ᱱᱚᱣᱟ ᱛᱷᱟᱱ ᱠᱩᱱᱤ ᱥᱟᱠᱟᱢ ᱠᱚ ᱥᱟᱨᱡᱚᱢ ᱡᱚ ᱠᱚ ᱚᱱᱟ ᱠᱚ ᱨᱤᱫ ᱵᱟᱲᱟ ᱠᱟᱛᱮ ᱡᱚᱢ ᱦᱩᱭᱩᱜ ᱠᱟᱱᱟ ᱠᱷᱩᱜ ᱢᱟᱫᱟ ᱠᱚᱨᱮ ᱫᱚ ᱱᱚᱣᱟ ᱵᱟᱥᱚᱫ ᱥᱟᱠᱟᱢ ᱠᱚ ᱚᱱᱟ ᱠᱚ ᱛᱟᱯᱚᱨᱮ ᱧᱮᱞᱮ ᱨᱟᱥᱟ ᱠᱚ ᱛᱮᱨᱚᱢ ᱨᱟᱥᱟ ᱠᱚ ᱱᱚᱣᱟ ᱠᱚ ᱧᱩ ᱦᱩᱭᱩᱜ ᱠᱟᱱᱟ ᱦᱮᱸ ᱦᱩᱭᱩᱜ ᱜᱮᱭᱟ ᱚᱱᱟ ᱠᱚᱦᱚᱸ ᱰᱟᱸᱰᱟ ᱦᱟᱹᱥᱩ ᱠᱚᱨᱮ ᱫᱚ ᱱᱚᱣᱟ ᱪᱮᱫ ᱱᱚᱣᱟ ᱤᱭᱟᱹ ᱥᱩᱱᱩᱢ ᱠᱚ ᱪᱮᱫ ᱠᱚ ᱞᱟᱹᱭᱟ ᱚᱱᱮ ᱢᱤᱛᱷᱤ ᱥᱩᱱᱩᱢ ᱠᱚ ᱪᱮᱫ ᱠᱚ ᱞᱟᱜᱟᱣ ᱦᱩᱭᱩᱜ ᱚᱱᱟ ᱰᱟᱸᱰᱟ ᱨᱮ ᱦᱮᱸ ᱵᱷᱟᱹᱜᱤ ᱞᱮ ᱵᱩᱡᱷᱟᱹᱣ ᱜᱮᱭᱟᱞᱮ